ᱱᱚᱣᱟ ᱴᱚᱴᱷᱟ ᱨᱮᱱ ᱥᱟᱱᱛᱟᱲ ᱠᱚᱫᱚ ᱨᱚᱲ ᱨᱚᱯᱚᱲ ᱞᱟᱹᱜᱤᱫ ᱮᱠᱮᱱ ᱥᱟᱱᱛᱟᱲ ᱥᱮ ᱥᱟᱱᱛᱟᱲ ᱯᱟᱹᱨᱥᱤ ᱜᱮᱠᱚ ᱨᱚᱲᱼᱟ ᱟᱨ ᱠᱟᱹᱢᱤ ᱠᱚ ᱪᱮᱫ ᱞᱟᱹᱜᱤᱫ ᱥᱮ ᱠᱟᱹᱢᱤ ᱞᱟᱹᱜᱤᱫ ᱦᱚᱲ ᱫᱚ ᱵᱟᱝᱞᱟ ᱟᱨ ᱤᱝᱨᱮᱡᱤ ᱵᱷᱟᱥᱟ ᱜᱮᱠᱚ ᱯᱟᱲᱦᱟᱣ ᱮᱫᱟ ᱟᱨ ᱚᱱᱟ ᱛᱮᱜᱮ ᱠᱚ ᱥᱮᱲᱟᱭᱮᱫᱟ ᱟᱨ ᱠᱚᱢᱯᱤᱭᱩᱴᱟᱨ ᱠᱚ ᱦᱚᱸ ᱵᱟᱝᱞᱟ ᱟᱨ ᱤᱝᱨᱮᱡᱤ ᱛᱮᱜᱮ ᱠᱚ ᱪᱮᱫ ᱮᱫᱟ ᱡᱮᱢᱚᱱ ᱟᱠᱚᱣᱟᱜ ᱠᱟᱹᱢᱤ ᱞᱟᱹᱜᱤᱫᱛᱮ ᱟᱨ ᱱᱚᱣᱟ ᱟᱹᱛᱩ ᱥᱮ ᱵᱤᱨᱵᱷᱩᱢ ᱨᱮᱱ ᱠᱚ ᱡᱩᱣᱟᱹᱱ ᱠᱚᱫᱚ ᱥᱟᱱᱛᱟᱞᱤ ᱥᱮ ᱚᱞᱪᱤᱠᱤ ᱛᱮᱫᱚ ᱵᱟᱝᱠᱚ ᱯᱟᱲᱦᱟᱜ ᱠᱟᱱᱟ ᱮᱠᱮᱱ ᱵᱟᱝᱞᱟ ᱟᱨ ᱤᱝᱨᱮᱡᱤ ᱛᱮᱜᱮ ᱠᱚ ᱯᱟᱲᱦᱟᱜ ᱠᱟᱱᱟ ᱟᱨ ᱠᱚ ᱚᱞ ᱮᱫᱟ ᱟᱨ ᱚᱞᱪᱤᱠᱤ ᱛᱮᱫᱚ ᱵᱟᱝᱠᱚ ᱥᱮᱲᱟᱭᱮᱫᱟ ᱟᱨ ᱱᱚᱣᱟ ᱵᱟᱝᱞᱟ ᱟᱨ ᱤᱝᱨᱮᱡᱤ ᱨᱚᱯᱚᱲ ᱠᱟᱛᱮᱫ ᱜᱮ ᱩᱱᱠᱩ ᱫᱚᱠᱚ ᱛᱟᱸᱦᱮᱱ ᱠᱟᱱᱟ ᱟᱨ ᱚᱱᱟ ᱜᱮᱠᱚ ᱥᱮᱲᱟ ᱤᱫᱤᱭᱨᱮᱫ ᱠᱟᱱᱟ